ᱥᱮᱭᱟᱨ ᱵᱟᱡᱟᱨ ᱫᱚ ᱤᱝᱨᱮᱡᱤ ᱛᱮᱫᱚ ᱥᱴᱚᱠ ᱢᱟᱨᱠᱮᱴ ᱠᱚ ᱢᱮᱛᱟᱜ ᱠᱟᱱᱟ ᱛᱚ ᱚᱱᱟ ᱥᱮᱭᱟᱨ ᱵᱟᱡᱟᱨ ᱫᱚ ᱦᱩᱭᱩᱜ ᱠᱟᱱᱟ ᱟᱵᱚᱣᱟᱜ ᱱᱚᱣᱟ ᱤᱱᱴᱟᱨᱱᱮᱴ ᱨᱮᱱᱟᱜ ᱮᱢᱚᱱ ᱢᱤᱫᱴᱮᱱ ᱡᱟᱭᱜᱟ ᱡᱟᱦᱟᱸ ᱨᱮᱫᱚ ᱟᱭᱢᱟ ᱠᱚᱢᱯᱟᱱᱤ ᱟᱠᱚᱣᱟᱜ ᱚᱸᱰᱮ ᱥᱴᱚᱠ ᱥᱮ ᱥᱮᱭᱟᱨ ᱠᱚ ᱠᱤᱨᱤᱧᱟ ᱱᱚᱣᱟ ᱤᱱᱴᱟᱨᱱᱮᱴ ᱛᱟᱞᱟᱛᱮ ᱟᱨ ᱟᱵᱚ ᱞᱮᱠᱟᱱ ᱱᱚᱨᱢᱮᱞ ᱯᱟᱵᱞᱤᱠ ᱦᱚᱲ ᱚᱱᱟ ᱥᱴᱚᱠ ᱠᱚ ᱠᱤᱨᱤᱧᱟ ᱦᱮᱸ ᱛᱚ ᱱᱚᱸᱰᱮ ᱡᱮᱢᱚᱱ ᱢᱟᱭᱠᱨᱳᱥᱚᱯᱴ ᱜᱩᱜᱚᱞ ᱯᱮᱥᱞᱟ ᱞᱮᱠᱟᱱ ᱡᱟᱦᱟᱸ ᱛᱤᱱᱟᱹᱜ ᱜᱮ ᱢᱮᱱᱟᱜ ᱠᱟᱜ ᱠᱚᱣᱟ ᱠᱳᱢᱯᱟᱱᱤ ᱡᱮᱢᱚᱱ ᱟᱵᱚ ᱤᱱᱰᱤᱭᱟ ᱨᱮᱱ ᱫᱚ ᱢᱚᱦᱮᱱᱫᱨᱚ ᱴᱟᱴᱟ ᱛᱚ ᱱᱩᱠᱩ ᱡᱚᱛᱚ ᱠᱚᱢᱯᱟᱱᱤ ᱜᱮ ᱟᱠᱚ ᱟᱠᱚᱣᱟᱜ ᱢᱤᱫᱴᱟᱱ ᱤᱭᱟᱹ ᱛᱟᱦᱮᱸᱱᱟ ᱯᱷᱟᱱᱰ ᱛᱟᱦᱮᱸᱱᱟ ᱯᱷᱟᱱᱰ ᱡᱟᱦᱟᱸᱨᱮ ᱟᱠᱚᱣᱟᱜ ᱯᱚᱭᱥᱟ ᱡᱚᱢᱟᱜ ᱯᱷᱟᱱᱰ ᱛᱟᱦᱮᱸᱱᱟ ᱮᱵᱟᱨᱮ ᱚᱱᱟ ᱯᱷᱟᱱᱰ ᱨᱮ ᱡᱟᱛᱮ ᱟᱨᱚ ᱯᱚᱭᱥᱟ ᱦᱤᱡᱩᱜ ᱢᱟ ᱡᱟᱛᱮ ᱟᱨᱚ ᱩᱱᱠᱩᱣᱟᱜ ᱯᱚᱭᱥᱟ ᱰᱷᱮᱨᱚᱜᱼᱢᱟ ᱚᱱᱟ ᱠᱟᱨᱚᱱ ᱛᱮ ᱩᱱᱠᱩᱣᱟᱜ ᱤᱱᱴᱟᱨᱱᱮᱴ ᱨᱮᱱᱟᱜ ᱢᱤᱫᱴᱟᱱ ᱡᱟᱭᱜᱟ ᱡᱟᱦᱟᱸ ᱦᱩᱭᱩᱜ ᱠᱟᱱᱟ ᱥᱴᱚᱠ ᱢᱟᱨᱠᱮᱴ ᱥᱮ ᱥᱮᱭᱟᱨ ᱵᱟᱡᱟᱨ ᱚᱸᱰᱮ ᱥᱮᱱ ᱠᱟᱛᱮ ᱟᱠᱚᱣᱟᱜ ᱚᱱᱟ ᱠᱚᱢᱯᱟᱱᱤ ᱧᱩᱛᱩᱢ ᱛᱮ ᱢᱤᱫᱴᱮᱱ ᱥᱮᱭᱟᱨ ᱥᱮ ᱥᱴᱚᱠ ᱠᱚ ᱠᱤᱨᱤᱧᱟ ᱚᱱᱟ ᱥᱴᱚᱠ ᱨᱮᱱᱟᱜ ᱡᱟᱦᱟᱸ ᱫᱟᱢ ᱛᱟᱦᱮᱱᱟ ᱚᱱᱟ ᱚᱸᱰᱮ ᱜᱮ ᱚᱞ ᱛᱟᱦᱮᱱᱟ ᱮᱵᱟᱨ ᱡᱟᱦᱟᱸᱭ ᱦᱚᱲ ᱡᱩᱫᱤ ᱚᱱᱟ ᱥᱴᱚᱠᱮᱭ ᱦᱟᱛᱟᱣᱟ ᱮᱠᱡᱟᱢᱯᱮᱞ ᱛᱮ ᱡᱩᱫᱤᱧ ᱞᱟᱹᱭ ᱞᱮᱠᱷᱟᱱ ᱟᱵᱚ ᱞᱮᱠᱟᱱ ᱢᱤᱫᱴᱮᱡ ᱱᱚᱨᱢᱮᱞ ᱦᱚᱲ ᱠᱚᱲᱟ ᱥᱮ ᱦᱚᱲ ᱠᱩᱲᱤ ᱡᱟᱦᱟᱸᱭ ᱜᱤ ᱡᱩᱫᱤ ᱚᱱᱟ ᱥᱴᱚᱠᱮᱭ ᱠᱤᱨᱤᱧᱟ ᱛᱟᱞᱦᱮ ᱩᱱᱤ ᱫᱚ ᱚᱱᱟ ᱠᱚᱢᱯᱟᱱᱤ ᱨᱮᱱ ᱢᱤᱫᱴᱟᱱ ᱚᱝᱥᱤᱫᱟᱨᱮᱭ ᱦᱩᱭᱩᱜᱼᱟ ᱢᱟᱱᱮ ᱢᱤᱫᱴᱮᱱ ᱥᱮᱭᱟᱨ ᱦᱳᱞᱰᱟᱨᱮᱭ ᱦᱩᱭᱩᱜᱼᱟ ᱪᱮᱫ ᱞᱮᱠᱟ ᱡᱮᱢᱚᱱ ᱤᱭᱟᱹ ᱱᱚᱛᱮ ᱟᱵᱚᱨᱮᱱ ᱢᱤᱫᱴᱮᱱ ᱠᱚᱢᱯᱟᱱᱤ ᱢᱮᱱᱟᱭ ᱠᱟᱫᱮᱭᱟ ᱴᱟᱴᱟ ᱢᱚᱦᱮᱱᱫᱨᱚ ᱴᱟᱴᱟ ᱩᱱᱤ ᱢᱚᱦᱮᱱᱫᱨᱚ ᱴᱟᱴᱟ ᱢᱤᱫ ᱥᱚ ᱴᱟᱠᱟ ᱨᱮᱱᱟᱜ ᱢᱤᱫᱴᱮᱱ ᱥᱴᱚᱠᱮᱭ ᱠᱤᱨᱤᱧᱫᱟ ᱤᱠᱡᱟᱢᱯᱮᱞ ᱞᱮᱠᱟᱛᱤᱧ ᱞᱟᱹᱭᱫᱟ ᱡᱮ ᱩᱱᱤ ᱫᱚ ᱢᱤᱫᱥᱚ ᱴᱟᱠᱟ ᱨᱮᱱᱟᱜ ᱢᱤᱫᱴᱟᱝ ᱥᱴᱚᱠᱮᱭ ᱠᱤᱨᱤᱧᱫᱟ ᱚᱱᱟ ᱥᱴᱚᱠ ᱢᱤᱫᱥᱚ ᱴᱟᱠᱟ ᱫᱟᱢ ᱛᱚ ᱟᱵᱚᱨᱮᱱ ᱢᱤᱫᱴᱮᱱ ᱦᱚᱲ ᱠᱚᱲᱟ ᱚᱱᱟᱭ ᱦᱟᱛᱟᱣ ᱠᱮᱫᱟ ᱢᱤᱫ ᱥᱚ ᱴᱟᱠᱟ ᱨᱮᱱᱟᱜ ᱢᱤᱫᱴᱮᱱ ᱵᱷᱟᱜᱮᱭ ᱦᱟᱛᱟᱣ ᱠᱮᱫᱟ ᱛᱟᱞᱦᱮ ᱦᱩᱭᱩᱜ ᱠᱟᱱᱟ ᱡᱮ ᱩᱱᱤ ᱫᱚ ᱚᱱᱟ ᱠᱳᱢᱯᱟᱱᱤ ᱨᱮᱱᱟᱜ ᱢᱤᱫ ᱵᱷᱟᱜᱽ ᱚᱝᱥᱤᱫᱟᱨᱤ ᱠᱟᱱᱟᱭ ᱥᱮ ᱢᱤᱫ ᱵᱷᱟᱜᱽ ᱢᱟᱞᱤᱠ ᱠᱟᱱᱟᱭ ᱱᱚᱝᱠᱟ ᱜᱮ ᱥᱴᱚᱠ ᱠᱚ ᱠᱤᱨᱤᱧᱟ ᱮᱵᱟᱨ ᱡᱟᱦᱟᱸ ᱠᱳᱢᱯᱟᱱᱤ ᱠᱷᱚᱱ ᱩᱱᱤ ᱥᱴᱚᱠ ᱥᱮ ᱥᱮᱭᱟᱨᱮᱭ ᱦᱟᱛᱟᱣ ᱠᱟᱫᱟ ᱚᱱᱟ ᱠᱳᱢᱯᱟᱱᱤ ᱡᱩᱫᱤ ᱟᱹᱰᱤ ᱢᱚᱡᱽ ᱥᱮᱱ ᱞᱮᱱᱠᱷᱟᱱ ᱥᱮ ᱟᱹᱰᱤ ᱢᱚᱡᱮ ᱯᱨᱚᱯᱷᱤᱴ ᱞᱮᱠᱷᱟᱱ ᱛᱟᱞᱦᱮ ᱚᱱᱟ ᱯᱨᱚᱯᱷᱤᱴ ᱨᱮᱱᱟᱜ ᱠᱤᱪᱷᱩ ᱚᱝᱥᱚ ᱦᱚᱸ ᱠᱤᱱᱛᱩ ᱩᱱᱤ ᱦᱚᱲ ᱠᱚᱲᱟᱭ ᱧᱟᱢᱟ ᱡᱟᱦᱟᱸᱭ ᱩᱱᱤ ᱥᱴᱚᱠᱮᱭ ᱦᱟᱛᱟᱣ ᱠᱟᱫᱟ ᱠᱟᱨᱚᱱ ᱫᱚ ᱱᱤᱭᱟᱹ ᱜᱮ ᱡᱮ ᱥᱴᱚᱠ ᱦᱟᱛᱟᱣ ᱥᱮ ᱠᱤᱨᱤᱧ ᱨᱮᱱᱟᱜ ᱠᱟᱨᱚᱱ ᱫᱚ ᱱᱤᱭᱟᱹ ᱜᱮ ᱡᱟᱛᱮ ᱠᱳᱢᱯᱟᱱᱤᱭᱟᱜ ᱚᱨᱛᱷᱚᱱᱤᱛᱤᱠ ᱯᱨᱚᱵᱽᱞᱮᱢ ᱵᱟᱝ ᱦᱩᱭᱩᱜ ᱚᱱᱟ ᱠᱷᱟᱹᱛᱤᱨ ᱜᱮ ᱥᱴᱚᱠ ᱠᱚ ᱦᱟᱛᱟᱣᱟ ᱥᱮᱠᱚ ᱠᱤᱨᱤᱧᱟ ᱮᱵᱟᱨ ᱡᱚᱠᱷᱚᱱ ᱠᱳᱢᱯᱟᱱᱤ ᱟᱭᱟᱜ ᱢᱚᱡᱽ ᱡᱟᱭᱜᱟ ᱨᱮᱭ ᱥᱮᱱ ᱱᱟ ᱥᱴᱮᱱᱰᱟᱨᱰ ᱡᱟᱭᱜᱟ ᱨᱮᱭ ᱥᱮᱱ ᱱᱟ ᱟᱡ ᱟᱹᱰᱤ ᱢᱚᱡᱮ ᱡᱟᱦᱟᱱᱟᱜ ᱠᱷᱚᱱᱮᱭ ᱤᱭᱟᱹ ᱠᱮᱫᱟ ᱯᱨᱚᱯᱷᱤᱴ ᱠᱮᱫᱟ ᱛᱟᱞᱦᱮ ᱚᱱᱟ ᱯᱨᱚᱯᱷᱤᱴ ᱡᱚᱠᱷᱚᱱᱮᱭ ᱠᱚᱨᱟᱣ ᱠᱮᱫᱟ ᱛᱚᱠᱷᱚᱱ ᱩᱱᱤ ᱫᱚ ᱚᱱᱟ ᱯᱨᱚᱯᱷᱤᱴ ᱨᱮᱭᱟᱜ ᱠᱤᱪᱷᱩ ᱚᱝᱥᱚ ᱩᱱᱤ ᱥᱮᱭᱟᱨ ᱦᱳᱞᱰᱟᱨᱮᱭ ᱮᱢᱟᱭᱟ ᱡᱟᱦᱟᱸᱭ ᱥᱮᱭᱟᱨ ᱦᱳᱞᱰᱟᱨ ᱫᱚ ᱚᱱᱟ ᱥᱴᱚᱠᱮᱭ ᱦᱟᱛᱟᱣ ᱠᱟᱜ ᱛᱟᱦᱮᱸᱜᱼᱟ ᱵᱩᱡᱷᱟᱹᱣ ᱡᱟᱦᱟᱸᱭ ᱥᱮᱭᱟᱨᱮ ᱩᱱᱤ ᱥᱴᱚᱠᱮ ᱦᱟᱛᱟᱣ ᱠᱟᱜ ᱛᱟᱦᱮᱱᱟ ᱛᱚ ᱩᱱᱤ ᱚᱸᱰᱮᱭ ᱧᱟᱢᱟ ᱛᱚ ᱱᱚᱣᱟ ᱫᱚ ᱢᱤᱫᱴᱮᱱ ᱥᱮᱭᱟᱨ ᱵᱟᱡᱟᱨ ᱠᱟᱱᱟ ᱛᱚ ᱱᱚᱝᱠᱟ ᱜᱮ ᱟᱵᱚᱣᱟᱜ ᱵᱷᱟᱨᱚᱛ ᱵᱚᱨᱥᱚ ᱨᱮ ᱵᱟᱨᱭᱟ ᱥᱮᱭᱟᱨ ᱵᱟᱡᱟᱨ ᱨᱮᱱᱟᱜ ᱢᱮᱱ ᱥᱮᱱᱴᱟᱨ ᱢᱮᱱᱟᱜᱼᱟ ᱡᱟᱦᱟᱸ ᱫᱚ ᱮᱠᱥᱪᱮᱧᱡᱽ ᱦᱩᱭᱩᱜᱼᱟ ᱠᱟᱨᱚᱱ ᱥᱮᱭᱟᱨ ᱵᱟᱡᱟᱨ ᱨᱮ ᱟᱭᱢᱟ ᱡᱤᱱᱤᱥ ᱛᱟᱦᱮᱱᱟ ᱡᱟᱦᱟᱸᱫᱚ ᱮᱠᱥᱪᱮᱧᱡᱽ ᱠᱟᱛᱮ ᱠᱚᱨᱟᱣ ᱦᱩᱭᱩᱜᱼᱟ ᱟᱭᱢᱟ ᱯᱚᱭᱥᱟ ᱛᱟᱦᱮᱱᱟ ᱡᱟᱦᱟᱸ ᱠᱚᱫᱚ ᱮᱠᱥᱪᱮᱧᱡᱽ ᱦᱩᱭᱩᱜᱼᱟ ᱵᱤᱫᱮᱥᱤ ᱢᱩᱫᱨᱟ ᱠᱚ ᱢᱮᱱᱟ ᱚᱱᱟ ᱯᱚᱭᱥᱟ ᱠᱚ ᱚᱱᱟ ᱠᱚ ᱮᱠᱥᱪᱮᱧᱡᱽ ᱦᱩᱭᱩᱜᱼᱟ ᱚᱱᱟ ᱠᱚ ᱮᱠᱥᱪᱮᱧᱡᱽ ᱞᱟᱹᱜᱤᱫ ᱛᱮ ᱵᱟᱨᱭᱟ ᱥᱮᱱᱴᱟᱨ ᱢᱮᱱᱟᱜᱼᱟ ᱟᱵᱚᱣᱟᱜ ᱤᱱᱰᱤᱭᱟ ᱨᱮ ᱚᱱᱟ ᱫᱚ ᱦᱩᱭᱩᱜ ᱠᱟᱱᱟ ᱱᱮᱥᱱᱮᱞ ᱥᱴᱚᱠ ᱮᱠᱥᱪᱮᱧᱡᱽ ᱟᱨ ᱫᱚᱥᱟᱨ ᱫᱚ ᱦᱩᱭᱩᱜ ᱠᱟᱱᱟ ᱵᱳᱢᱵᱮ ᱥᱴᱚᱠ ᱮᱠᱥᱪᱮᱧᱡᱽ ᱵᱟᱨᱭᱟ ᱜᱮ ᱢᱮᱱᱟᱜᱼᱟ ᱱᱤᱭᱟᱹ ᱠᱚᱛᱮ ᱥᱴᱚᱠ ᱮᱠᱥᱪᱮᱧᱡᱚᱜᱼᱟ ᱢᱟᱱᱮ ᱵᱟᱨᱦᱮ ᱫᱤᱥᱚᱢ ᱨᱮᱱᱟᱜ ᱯᱚᱭᱥᱟ ᱠᱚ ᱤᱭᱟᱹ ᱠᱚ ᱦᱟᱱᱛᱮ ᱱᱟᱛᱮᱜᱼᱟ ᱟᱫᱚ ᱥᱴᱚᱠ ᱮᱠᱥᱪᱮᱧᱡᱽ ᱠᱟᱱᱟ ᱛᱚ ᱱᱚᱣᱟ ᱠᱚ ᱢᱤᱫᱪᱮᱱ ᱮᱯ ᱢᱮᱱᱟᱜᱼᱟ ᱮᱯ ᱛᱟᱞᱟ ᱛᱮᱦᱚᱸ ᱦᱩᱭᱩᱜ ᱜᱮᱭᱟ ᱡᱮᱢᱚᱱ ᱟᱭᱢᱟ ᱮᱯᱥ ᱢᱮᱱᱟᱜᱼᱟ ᱟᱨ ᱚᱱᱟ ᱢᱚᱫᱽᱫᱷᱮ ᱮᱧᱡᱮᱞ ᱚᱣᱟᱱ ᱢᱤᱫᱴᱮᱱ ᱮᱯ ᱠᱟᱱᱟ ᱡᱟᱦᱟᱸ ᱛᱟᱞᱟ ᱛᱮᱦᱚᱸ ᱚᱱᱠᱟ ᱥᱴᱚᱠ ᱠᱚ ᱦᱟᱛᱟᱣ ᱡᱩᱛᱩᱜᱼᱟ ᱠᱤᱨᱤᱧ ᱡᱩᱛᱩᱜᱼᱟ ᱛᱟᱨᱯᱚᱨ ᱢᱤᱭᱩᱪᱩᱭᱮᱞ ᱯᱷᱟᱱᱰ ᱢᱮᱱᱟᱜᱼᱟ ᱚᱱᱟ ᱠᱚ ᱱᱤᱭᱟᱹ ᱠᱚᱫᱚ ᱜᱚᱵᱷᱢᱮᱱᱴ ᱨᱮᱱᱟᱜ ᱦᱚᱸ ᱮᱯ ᱢᱮᱱᱟᱜᱼᱟ ᱟᱵᱟᱨ ᱯᱟᱵᱽᱞᱤᱠ ᱨᱮᱱᱟᱜ ᱦᱚᱸ ᱮᱯ ᱢᱮᱱᱟᱜᱼᱟ ᱛᱚ ᱱᱤᱭᱟᱹ ᱠᱚ ᱮᱯ ᱛᱟᱞᱟ ᱛᱮ ᱱᱚᱝᱠᱟ ᱦᱩᱭᱩᱜᱼᱟ ᱦᱩᱸ ᱛᱚ ᱱᱚᱣᱟ ᱮᱯ ᱛᱟᱞᱟᱛᱮ ᱱᱚᱣᱟ ᱴᱮᱠᱱᱳᱞᱳᱡᱤ ᱛᱟᱞᱟ ᱛᱮᱦᱚᱸ ᱠᱤᱱᱛᱩ ᱵᱮᱵᱽᱥᱟ ᱵᱟᱱᱤᱡᱽᱡᱚ ᱨᱮᱱᱟᱜ ᱟᱹᱰᱤ ᱟᱭᱢᱟ ᱜᱮ ᱩᱱᱱᱚᱛᱤ ᱦᱩᱭᱩᱜ ᱠᱟᱱᱟ ᱞᱟᱦᱟᱛᱮᱫᱚ ᱡᱮᱢᱚᱱ ᱵᱮᱝᱠ ᱠᱷᱚᱱ ᱞᱳᱱ ᱠᱚ ᱦᱟᱛᱟᱣᱮᱫ ᱠᱟᱱ ᱛᱟᱦᱮᱱᱟ ᱡᱟᱦᱟᱸ ᱞᱟᱹᱜᱤᱫ ᱛᱮᱫᱚ ᱚᱱᱟ ᱵᱮᱝᱠ ᱜᱮ ᱠᱤᱱᱛᱩ ᱥᱮᱭᱟᱨ ᱦᱩᱭᱩᱜ ᱠᱟᱱ ᱛᱟᱦᱮᱸᱜᱼᱟ ᱢᱮᱱᱠᱷᱟᱱ ᱛᱤᱦᱤᱧ ᱜᱟᱯᱟ ᱫᱚ ᱵᱚᱝᱠ ᱥᱮᱱᱚᱜ ᱨᱮᱱᱟᱜ ᱞᱟᱹᱠᱛᱤ ᱵᱟᱹᱱᱩᱜᱼᱟ ᱟᱢ ᱢᱳᱵᱟᱭᱤᱞ ᱯᱷᱳᱱ ᱠᱷᱚᱱ ᱜᱮ ᱡᱟᱦᱟᱱᱟᱜ ᱠᱳᱢᱯᱟᱱᱤ ᱠᱷᱚᱱ ᱡᱩᱫᱤ ᱟᱢᱮᱢ ᱢᱮᱱ ᱠᱷᱟᱱ ᱞᱳᱱᱤᱧ ᱦᱟᱛᱟᱣᱟ ᱛᱟᱦᱞᱮ ᱟᱢ ᱩᱱᱤᱭᱟᱜ ᱥᱴᱚᱠᱮᱢ ᱦᱟᱛᱟᱣᱟ ᱥᱮ ᱠᱤᱥᱮᱢ ᱟᱹᱠᱷᱨᱤᱧ ᱫᱟᱲᱮᱭᱟᱜᱼᱟ ᱮᱢᱚᱱ ᱚᱱᱟ ᱠᱷᱚᱱᱜᱮ ᱟᱢ ᱞᱳᱱ ᱦᱚᱢ ᱧᱟᱢᱟ ᱡᱟᱨ ᱠᱟᱨᱚᱱ ᱛᱮ ᱚᱱᱟ ᱴᱮᱠᱱᱳᱞᱚᱡᱤ ᱥᱮ ᱢᱳᱵᱟᱭᱤᱞ ᱯᱷᱳᱱ ᱤᱱᱴᱟᱨᱱᱮᱴ ᱮᱢᱚᱱ ᱱᱚᱣᱟ ᱮᱯᱥ ᱠᱚ ᱛᱟᱞᱟ ᱛᱮᱦᱚᱸ ᱟᱵᱚ ᱵᱷᱟᱨᱚᱛ ᱵᱚᱨᱥᱚ ᱨᱮᱱᱟᱜ ᱚᱨᱛᱷᱚᱱᱳᱭᱛᱤᱠ ᱥᱮ ᱤᱠᱳᱱᱚᱢᱤᱠ ᱡᱚᱛᱚ ᱜᱮ ᱠᱤᱱᱛᱩ ᱟᱹᱰᱤ ᱟᱸᱴ ᱰᱮᱵᱷᱮᱞᱚᱯᱚᱜ ᱠᱟᱱᱟ ᱟᱨ ᱥᱴᱮᱱᱰᱨᱟᱰᱚᱜ ᱠᱟᱱᱟ ᱛᱚ ᱱᱤᱭᱟᱹ ᱠᱚᱫᱚ ᱡᱚᱛᱚ ᱜᱮ ᱥᱮᱭᱟᱨ ᱵᱟᱡᱟᱨ ᱠᱟᱨᱚᱱ ᱛᱮᱜᱮ ᱦᱩᱭᱩᱜ ᱠᱟᱱᱟ ᱚᱱᱟ ᱛᱮᱦᱚᱸ ᱥᱮᱭᱟᱨ ᱵᱟᱡᱟᱨ ᱫᱚ ᱟᱹᱰᱤ ᱢᱚᱡᱽ ᱡᱤᱱᱤᱥ ᱠᱟᱱᱟ ᱢᱮᱱᱠᱮᱫ ᱥᱮᱭᱟᱨ ᱵᱟᱡᱟᱨ ᱨᱮᱭᱟᱜ ᱦᱚᱸ ᱢᱤᱫᱴᱮᱱ ᱞᱤᱢᱤᱴ ᱢᱮᱱᱟᱜᱼᱟ ᱠᱟᱨᱚᱱ ᱥᱮᱭᱟᱨ ᱵᱟᱡᱟᱨ ᱢᱤᱫᱴᱮᱱ ᱧᱩᱛᱩᱢ ᱨᱮᱜᱮ ᱵᱩᱡᱷᱟᱹᱜ ᱠᱟᱱᱟ ᱥᱮᱭᱟᱨ ᱵᱟᱡᱟᱨ ᱢᱟᱱᱮ ᱱᱚᱣᱟ ᱫᱚ ᱢᱤᱫᱴᱮᱱ ᱵᱟᱡᱟᱨ ᱠᱟᱱᱟ ᱢᱟᱱᱮ ᱵᱟᱡᱟᱨ ᱨᱮ ᱡᱮᱢᱚᱱ ᱥᱚᱵᱽ ᱥᱚᱢᱚᱭ ᱫᱚᱠᱟᱱ ᱠᱚ ᱵᱟᱠᱚ ᱡᱷᱤᱡᱽ ᱚᱱᱠᱟᱜᱮ ᱱᱚᱸᱰᱮ ᱦᱚᱸ ᱠᱤᱱᱛᱩ ᱥᱚᱵᱽ ᱥᱚᱢᱚᱭ ᱫᱚᱠᱟᱱ ᱫᱚ ᱡᱷᱤᱡ ᱵᱟᱝ ᱛᱟᱦᱮᱱᱟ ᱤᱱᱴᱟᱨᱱᱮᱴ ᱨᱮᱦᱚᱸ ᱚᱱᱟ ᱛᱮᱲᱚᱝ ᱱᱚᱸᱰᱮ ᱫᱚ ᱱᱚᱝᱠᱟ ᱦᱩᱭᱩᱜᱼᱟ ᱡᱮ ᱫᱚᱥᱴᱟ ᱠᱷᱚᱱ ᱥᱮᱛᱟᱜ ᱥᱮᱛᱟᱜ ᱫᱚᱥᱴᱟ ᱠᱷᱚᱱ ᱟᱭᱩᱵ ᱵᱮᱲᱟ ᱪᱟᱨᱴᱟ ᱯᱚᱨᱡᱚᱱᱛᱚ ᱥᱮᱭᱟᱨ ᱢᱟᱨᱠᱮᱴ ᱠᱷᱩᱞᱟᱹᱣ ᱛᱟᱦᱮᱱᱟ ᱥᱮ ᱱᱚᱛᱮ ᱫᱚᱥᱴᱟ ᱠᱷᱚᱱ ᱵᱟᱨᱚᱴᱟ ᱯᱚᱨᱡᱚᱱᱛᱚ ᱡᱷᱤᱡ ᱛᱟᱦᱮᱱᱟ ᱟᱵᱟᱨ ᱚᱱᱟ ᱛᱤᱱ ᱜᱷᱟᱹᱲᱤᱡ ᱤᱱᱴᱟᱨᱱᱮᱴ ᱨᱮ ᱱᱤᱭᱟᱹ ᱡᱷᱤᱡ ᱛᱟᱦᱮᱱᱟ ᱩᱱ ᱜᱷᱟᱹᱲᱤᱡ ᱜᱮ ᱠᱤᱱᱛᱩ ᱡᱟᱦᱟᱸᱭ ᱜᱮ ᱥᱴᱚᱠᱮᱭ ᱠᱤᱨᱤᱧ ᱫᱟᱲᱮᱭᱟᱜᱼᱟ ᱥᱮᱭ ᱦᱟᱛᱟᱣ ᱫᱟᱲᱮᱭᱟᱜᱼᱟ ᱚᱱᱟ ᱯᱚᱨ ᱫᱚ ᱠᱤᱱᱛᱩ ᱦᱟᱛᱟᱣ ᱵᱟᱠᱚ ᱧᱟᱢᱟ ᱛᱚ ᱱᱚᱜᱼᱚᱭ ᱡᱮ ᱥᱮᱭᱟᱨ ᱢᱟᱨᱠᱮᱴ ᱵᱚᱱᱫᱚ ᱟᱨ ᱪᱟᱹᱞᱩ ᱵᱚᱱᱫᱚ ᱟᱨ ᱪᱟᱹᱞᱩ ᱡᱷᱤᱡ ᱵᱚᱱᱫᱚ ᱱᱤᱭᱟᱹᱠᱚ ᱥᱚᱢᱚᱭ ᱠᱤᱱᱛᱩ ᱟᱵᱚ ᱥᱚᱛᱚᱨᱠᱚ ᱛᱟᱦᱮᱸ ᱦᱩᱭᱩᱜ ᱛᱟᱵᱚᱱᱟ ᱠᱟᱨᱚᱱ ᱚᱠᱟᱴᱟᱜ ᱥᱮᱭᱟᱨ ᱛᱤᱱᱟᱹᱜ ᱛᱮ ᱟᱹᱠᱷᱨᱤᱧᱚᱜ ᱠᱟᱱᱟ ᱛᱤᱱᱟᱹᱜ ᱛᱮ ᱪᱟᱞᱟᱜ ᱠᱟᱱᱟ ᱚᱱᱟ ᱧᱮᱞ ᱡᱩᱛ ᱠᱟᱛᱮ ᱜᱮ ᱠᱤᱱᱛᱩ ᱥᱮᱭᱟᱨ ᱢᱟᱨᱠᱮᱴ ᱨᱮ ᱟᱵᱚ ᱯᱷᱮᱰ ᱩᱪᱤᱛ ᱥᱮ ᱦᱟᱛᱟᱣ ᱩᱪᱤᱛ ᱵᱟᱝᱠᱷᱟᱱ ᱫᱚ ᱠᱤᱱᱛᱩ ᱟᱭᱢᱟ ᱴᱟᱠᱟ ᱦᱚᱸ ᱞᱚᱥ ᱨᱮ ᱥᱮᱱ ᱫᱟᱲᱮᱭᱟᱜᱼᱟ ᱛᱚ ᱚᱱᱟ ᱱᱚᱡᱚᱨ ᱛᱮ ᱥᱮᱭᱟᱨ ᱢᱟᱨᱠᱮᱴ ᱫᱚ ᱡᱮᱢᱚᱱ ᱢᱚᱡᱽ ᱦᱚᱸ ᱢᱚᱡᱽ ᱜᱮᱭᱟ ᱛᱮᱢᱚᱱ ᱢᱤᱫ ᱯᱚᱠᱠᱷᱮ ᱫᱚ ᱠᱷᱟᱨᱟᱯ ᱦᱚᱸ ᱠᱷᱟᱨᱟᱯ ᱧᱚᱜ ᱜᱮᱭᱟ ᱟᱵᱚ ᱪᱮᱛᱟᱱ ᱜᱮᱭ ᱰᱤᱯᱮᱱᱟ ᱡᱮ ᱟᱵᱚ ᱚᱠᱟᱞᱮᱠᱟ ᱠᱟᱛᱮ ᱱᱤᱭᱟᱹ ᱵᱚᱱ ᱵᱮᱵᱚᱦᱟᱨᱫᱟ ᱥᱮ ᱚᱠᱟᱞᱮᱠᱟ ᱠᱟᱛᱮ ᱱᱤᱭᱟᱹᱨᱮ ᱟᱵᱚ ᱢᱟᱱᱮ ᱟᱵᱚᱣᱟᱜ ᱯᱷᱤᱭᱩᱪᱟᱨ ᱵᱚᱱ ᱧᱮᱞᱫᱟ ᱦᱩᱸ